ᱟᱞᱮ ᱱᱚᱣᱟ ᱥᱩᱨᱥᱩᱯᱩᱨ ᱟᱹᱰᱤ ᱮᱴᱠᱮᱴᱚᱬᱮ ᱯᱟᱲᱟᱣ ᱞᱮᱱᱟ ᱡᱚᱠᱷᱚᱱ ᱤᱭᱟᱹᱞᱮᱱᱟ ᱪᱮᱫᱟᱜ ᱥᱮ ᱡᱟᱱᱵᱟᱦᱚᱱ ᱜᱟᱲᱤᱼᱜᱷᱟᱲᱟ ᱡᱷᱚᱛᱚ ᱵᱚᱱᱫᱚᱭᱮᱱᱟ ᱠᱟᱨᱠᱷᱟᱱᱟ ᱠᱚᱦᱚᱸ ᱵᱚᱱᱫᱚᱭᱮᱱᱟ ᱮᱵᱟᱨᱮ ᱠᱟᱹᱢᱤ ᱠᱟᱡᱽ ᱦᱚᱸ ᱚᱠᱟ ᱠᱚᱨᱮᱢ ᱪᱟᱞᱟᱜᱼᱟ ᱠᱟᱹᱢᱤ ᱠᱟᱡᱽ ᱦᱚᱸ ᱵᱚᱱᱫᱚᱭᱮᱱᱟ ᱩᱱᱫᱚ ᱢᱮᱫᱴᱮᱱ ᱟᱹᱰᱤ ᱨᱮᱸᱜᱮᱡ ᱢᱟᱱᱮ ᱯᱟᱹᱦᱤᱞ ᱡᱩᱜᱽ ᱞᱮᱠᱟ ᱨᱮᱸᱜᱮᱡ ᱥᱤᱨᱡᱟᱹᱣᱮᱱᱟ ᱯᱟᱹᱦᱤᱞ ᱞᱮᱠᱟ ᱡᱮᱢᱚᱱ ᱦᱟᱱᱮ ᱵᱟᱢ ᱠᱟᱹᱢᱤ ᱞᱮᱠᱷᱟᱱ ᱚᱠᱟᱨᱮᱢ ᱡᱚᱢᱟ ᱮᱯᱚᱨᱮ ᱱᱤᱛᱳᱜ ᱦᱚᱸ ᱚᱱᱠᱟ ᱜᱮ ᱩᱱ ᱦᱚᱸ ᱯᱟᱲᱟᱣ ᱞᱮᱱᱟ ᱠᱟᱹᱢᱤ ᱠᱟᱡᱽ ᱨᱮᱱᱟᱜ ᱴᱷᱤᱠ ᱵᱟᱹᱱᱩᱜᱼᱟ ᱡᱷᱚᱛᱚ ᱵᱚᱱᱫᱚᱭᱮᱱᱟ ᱮᱨᱯᱚᱨᱮ ᱫᱚᱠᱟᱱ ᱯᱟᱹᱛᱤ ᱠᱚᱦᱚᱸ ᱵᱚᱱᱫᱚᱭᱮᱱᱟ ᱩᱱᱫᱚ ᱵᱩᱞᱩᱝ ᱦᱚᱸ ᱚᱠᱟᱨᱮᱢ ᱦᱟᱛᱟᱣ ᱜᱚᱫᱟ ᱟᱨ ᱫᱚᱠᱟᱱ ᱯᱟᱹᱛᱤᱢ ᱥᱮᱱ ᱞᱮᱱ ᱨᱮᱦᱚᱸ ᱟᱹᱰᱤ ᱥᱟᱦᱟ ᱠᱷᱚᱱᱟᱜ ᱠᱚ ᱮᱢᱚᱜᱼᱟ ᱟᱨ ᱚᱱᱟ ᱦᱚᱸ ᱦᱟᱱᱮ ᱢᱟᱥᱠ ᱠᱚ ᱦᱚᱨᱚᱜ ᱠᱟᱛᱮ ᱥᱟᱢᱟᱱ ᱠᱚᱠᱚ ᱮᱢᱚᱜᱼᱟ ᱛᱟᱨᱯᱚᱨ ᱛᱤᱛᱤ ᱦᱚᱸ ᱵᱟᱭ ᱮᱢᱟᱢᱟ ᱫᱚᱠᱟᱱ ᱯᱟᱹᱛᱤ ᱫᱚ ᱦᱟᱱᱮ ᱰᱟᱝ ᱠᱚᱠᱚ ᱛᱚᱞ ᱠᱮᱫᱛᱮ ᱦᱟᱱᱮ ᱰᱟᱝ ᱵᱷᱤᱛᱨᱤ ᱠᱷᱚᱱᱟᱜ ᱜᱮ ᱵᱟᱴᱤ ᱨᱮᱭ ᱥᱩᱨᱟᱫ ᱢᱮᱭᱟ ᱚᱱᱠᱟ ᱠᱟᱛᱮ ᱡᱚᱢ ᱵᱟᱲᱟ ᱦᱩᱭᱟᱠᱟᱱᱟ ᱟᱨ ᱚᱲᱟᱜ ᱠᱚᱨᱮ ᱦᱚᱸ ᱥᱩᱯᱩᱨ ᱥᱩᱯᱩᱨ ᱛᱟᱦᱮᱸ ᱵᱟᱝ ᱜᱟᱱᱚᱜᱼᱟ ᱟᱨ ᱚᱱᱠᱟ ᱛᱤ ᱠᱚᱦᱚᱸ ᱥᱟᱵᱚᱱ ᱦᱩᱭᱩᱜᱼᱟ ᱱᱤᱢ ᱫᱟᱜ ᱠᱚᱛᱮ ᱱᱤᱢ ᱫᱟᱜ ᱞᱚᱞᱚᱭ ᱦᱩᱭᱩᱜᱼᱟ ᱛᱤ ᱚᱱᱟ ᱠᱚᱛᱮ ᱞᱟᱲᱮᱡ ᱠᱟᱛᱮ ᱛᱩᱯᱩᱱ ᱦᱩᱭᱩᱜᱼᱟ ᱮᱯᱚᱨᱮ ᱛᱤ ᱦᱚᱸ ᱵᱟᱢ ᱥᱟᱵᱟᱱ ᱞᱮᱠᱷᱟᱱ ᱡᱟᱦᱟᱱᱟᱜ ᱵᱟᱢ ᱡᱚᱢ ᱫᱟᱲᱮᱭᱟᱜᱼᱟ ᱢᱟᱠᱥ ᱦᱚᱨᱚᱜ ᱠᱟᱛᱮᱫ ᱪᱟᱞᱟᱜ ᱦᱩᱭᱩᱜᱼᱟ ᱮᱯᱚᱨᱮ ᱡᱮ ᱦᱟᱯᱮ ᱢᱤᱫᱴᱷᱮᱱ ᱫᱩᱲᱩᱩᱵ ᱠᱟᱛᱮ ᱡᱟᱦᱟᱱᱟᱜ ᱡᱩᱠᱛᱤ ᱥᱮ ᱵᱩᱫᱽᱫᱷᱤ ᱵᱚᱱ ᱠᱟᱹᱢᱤᱭᱟ ᱮᱸᱦᱮᱜ ᱚᱱᱟ ᱦᱚᱸ ᱵᱟᱝ ᱦᱩᱭᱩᱜ ᱠᱟᱱ ᱛᱟᱦᱮᱸᱫ ᱟᱨ ᱥᱩᱨ ᱥᱩᱯᱩᱨ ᱡᱮ ᱦᱟᱱᱟ ᱚᱲᱟᱜ ᱥᱮ ᱱᱚᱣᱟ ᱚᱲᱟᱜ ᱪᱟᱞᱟᱜ ᱚᱱᱟ ᱦᱚᱸ ᱢᱟᱱᱟ ᱜᱮ ᱛᱟᱦᱮᱸᱠᱟᱱᱟ ᱟᱹᱰᱤ ᱢᱟᱨᱟᱝ ᱡᱚᱴᱤᱞ ᱨᱳᱜᱮ ᱤᱭᱟᱹ ᱞᱮᱫᱟ ᱪᱮᱫᱟᱜ ᱥᱮ ᱚᱱᱟ ᱨᱳᱜᱽ ᱨᱮᱱ ᱯᱟᱞᱮᱜ ᱤᱭᱟᱹ ᱠᱚᱠᱚ ᱦᱤᱡᱩᱜ ᱱᱩᱠᱩ ᱡᱤᱵᱟᱱᱩ ᱠᱚ ᱚᱱᱟ ᱵᱚᱛᱚᱨ ᱛᱮ ᱚᱠᱚᱭ ᱦᱚᱸ ᱚᱠᱚᱭ ᱚᱲᱟᱜ ᱵᱟᱠᱚ ᱥᱮᱱᱚᱜ ᱠᱟᱱ ᱛᱟᱦᱮᱸᱫ ᱡᱮ ᱩᱱᱠᱩ ᱴᱷᱮᱱᱤᱧ ᱥᱮᱱᱚᱜᱼᱟ ᱥᱮ ᱱᱩᱠᱩ ᱴᱷᱮᱱᱤᱧ ᱥᱮᱱᱚᱜᱼᱟ ᱥᱮ ᱢᱟᱪᱤᱥ ᱵᱟᱹᱱᱩᱜ ᱛᱤᱧᱟᱹ ᱦᱟᱯᱮ ᱩᱱᱠᱩᱣᱟᱜ ᱪᱩᱞᱦᱟᱹ ᱠᱷᱚᱱ ᱥᱮᱸᱜᱮᱞᱤᱧ ᱟᱹᱜᱩᱭᱟ ᱚᱱᱟ ᱦᱚᱸ ᱵᱟᱝ ᱟᱹᱰᱤ ᱮᱴᱠᱮᱴᱚᱬᱮ ᱯᱟᱲᱟᱣ ᱞᱮᱱᱟ ᱟᱱᱟᱴ ᱤᱱᱟᱹ ᱠᱚ ᱤᱭᱟᱹᱠᱟᱛᱮ ᱛᱟᱨᱯᱚᱨᱮ ᱤᱭᱟᱹᱭᱮᱱᱛᱮ ᱢᱟᱪᱤᱥ ᱠᱚᱦᱚᱸ ᱟᱫᱚ ᱵᱟᱹᱭ ᱵᱟᱹᱭ ᱛᱮ ᱫᱚᱠᱟᱱ ᱯᱟᱛᱤ ᱦᱚᱸᱠᱚ ᱠᱷᱩᱞᱟᱹᱣ ᱠᱮᱫ ᱠᱷᱟᱱ ᱥᱟᱺᱜᱤᱧ ᱥᱟᱦᱟ ᱠᱷᱚᱱᱟᱜ ᱫᱚᱠᱚ ᱮᱢ ᱠᱮᱫᱟ ᱤᱱᱟᱹ ᱠᱚ ᱤᱭᱟᱹ ᱠᱟᱛᱮᱫ ᱡᱟᱜᱮ ᱵᱚᱱ ᱡᱚᱢ ᱵᱟᱲᱟ ᱠᱮᱫᱟ ᱟᱫᱚ